ᱟᱹᱛᱩᱨᱮ ᱦᱚᱲ ᱜᱚᱡ ᱞᱮᱱᱠᱷᱟᱱ ᱩᱱᱠᱩ ᱚᱲᱟᱜ ᱦᱚᱲ ᱫᱚ ᱪᱷᱩᱛᱩᱜ ᱟᱠᱚ ᱟᱨ ᱟᱹᱛᱩᱨᱮ ᱡᱚᱛᱚ ᱦᱚᱲ ᱜᱮᱠᱚ ᱪᱷᱩᱛᱩᱜᱼᱟ ᱛᱟᱨᱯᱚᱨ ᱤᱭᱟᱹ ᱟᱹᱛᱩᱨᱮ ᱡᱚᱜᱽᱢᱟᱺᱡᱷᱤ ᱠᱚ ᱞᱟᱹᱭ ᱟᱭᱟ ᱩᱱᱤ ᱫᱚ ᱠᱩᱞᱦᱤ ᱦᱚᱦᱚᱭᱟᱭ ᱟᱨ ᱠᱩᱞᱦᱤ ᱦᱚᱦᱚᱠᱮᱫ ᱜᱮ ᱛᱟᱨᱯᱚᱨ ᱩᱱᱠᱩ ᱫᱚ ᱡᱟᱦᱟᱸ ᱚᱲᱟᱜ ᱨᱮ ᱦᱚᱲᱮ ᱜᱚᱡ ᱟᱠᱟᱱᱟ ᱩᱱᱠᱩ ᱫᱚ ᱟᱠᱚᱨᱮᱡ ᱯᱮᱲᱟ ᱠᱚᱠᱚ ᱞᱟᱹᱭᱟᱜ ᱠᱚᱜᱮ ᱟᱨ ᱦᱤᱡᱩᱜ ᱟᱠᱚ ᱩᱱᱠᱩ ᱦᱮᱡ ᱚᱵᱫᱤ ᱛᱟᱦᱮᱱ ᱜᱮᱭᱟᱭ ᱚᱲᱟᱜ ᱨᱮ ᱜᱚᱡ ᱦᱚᱲ ᱫᱚ ᱵᱟᱝ ᱠᱚ ᱚᱰᱚᱠ ᱦᱟᱛᱟᱲᱮᱭᱟ ᱟᱹᱛᱩᱨᱮᱱ ᱦᱚᱲ ᱠᱚ ᱵᱟᱝ ᱠᱚ ᱥᱩᱨ ᱞᱮᱱᱠᱷᱟᱱ ᱥᱳᱞᱳᱼᱟᱱᱟ ᱠᱚ ᱟᱨ ᱯᱮᱲᱟ ᱦᱚᱲ ᱠᱚᱦᱚᱸ ᱵᱟᱝ ᱠᱚ ᱥᱮᱴᱮᱨ ᱞᱮᱱᱠᱷᱟᱱ ᱵᱟᱝ ᱠᱚ ᱚᱰᱚᱠᱮᱭᱟ ᱛᱟᱨᱯᱚᱨ ᱦᱮᱸ ᱩᱱᱠᱩ ᱠᱚ ᱥᱮᱴᱮᱨ ᱵᱟᱲᱟ ᱠᱟᱛᱮᱫ ᱟᱹᱛᱩ ᱦᱚᱲ ᱠᱚᱦᱚᱸ ᱥᱳᱞᱳᱼᱟᱱᱟ ᱠᱚ ᱫᱩᱲᱩᱵ ᱵᱟᱲᱟ ᱠᱟᱛᱮᱫ ᱚᱰᱚᱠ ᱨᱮᱱᱟᱜ ᱠᱚ ᱵᱩᱫᱽᱫᱷᱤᱭᱟ ᱠᱷᱟᱱ ᱚᱰᱚᱠᱮᱭᱟ ᱠᱚ ᱛᱟᱨᱯᱚᱨ ᱦᱮᱸ ᱜᱚᱜ ᱤᱫᱤᱭᱮᱭᱟᱠᱚ ᱛᱟᱨᱯᱚᱨᱮ ᱚᱸᱰᱮ ᱤᱫᱤ ᱠᱟᱛᱮᱫ ᱥᱟᱨᱟᱠᱚ ᱵᱟᱱᱟᱣᱟ ᱥᱟᱦᱟᱱ ᱠᱚ ᱢᱟᱜ ᱠᱮᱫ ᱜᱮ ᱥᱟᱨᱟ ᱠᱚᱠᱚ ᱵᱮᱱᱟᱣ ᱠᱮᱫ ᱜᱮ ᱥᱟᱨᱟ ᱵᱮᱱᱟᱣ ᱠᱟᱛᱮᱫ ᱥᱟᱨᱟ ᱨᱮᱠᱚ ᱞᱟᱫᱮᱭᱮᱭᱟ ᱟᱨ ᱨᱟᱯᱟᱜᱮᱭᱟ ᱠᱚ ᱛᱟᱨᱯᱚᱨ ᱨᱟᱯᱟᱜᱮᱭᱟ ᱠᱚ ᱨᱟᱯᱟᱜ ᱥᱟᱹᱛ ᱠᱟᱛᱮᱫ ᱮᱫ ᱨᱮᱭᱟᱲ ᱯᱷᱟᱨᱪᱟᱭᱮᱱ ᱜᱮᱠᱚ ᱦᱮᱸ ᱛᱟᱨᱯᱚᱨ ᱯᱟᱹᱣᱨᱟᱹ ᱠᱚᱠᱚ ᱧᱩ ᱠᱮᱫᱜᱮ ᱟᱨ ᱚᱲᱟᱜ ᱠᱚ ᱦᱤᱡᱩᱜᱼᱟ